ᱦᱮᱸ ᱚᱱᱟᱜᱤᱧ ᱞᱟᱹᱭ ᱟᱢ ᱠᱟᱱᱟ ᱟᱫᱚ ᱮᱱᱦᱤᱞᱳᱜ ᱢᱚᱧᱪᱚᱨᱮᱧ ᱨᱟᱠᱟᱵᱱᱟ ᱢᱚᱧᱪᱚ ᱨᱮ ᱨᱟᱠᱟᱵᱽ ᱠᱟᱛᱮᱜ ᱵᱟᱨᱭᱟᱧ ᱥᱮᱨᱮᱧ ᱠᱮᱫᱟ ᱟᱫᱚ ᱚᱱᱟ ᱥᱮᱨᱮᱧ ᱟᱸᱡᱚᱢᱛᱮ ᱢᱟᱥᱴᱟᱨᱦᱚᱸ ᱟᱹᱰᱤ ᱟᱸᱴ ᱠᱚ ᱠᱩᱥᱤᱭᱮᱱᱟ ᱠᱩᱥᱤᱭᱟᱱ ᱛᱮᱠᱚ ᱟᱫᱚ ᱤᱧ ᱦᱚᱸᱠᱚ ᱦᱚᱦᱚ ᱜᱚᱫ ᱟᱹᱫᱤᱧᱟ ᱦᱚᱦᱚ ᱜᱚᱫ ᱟᱹᱫᱤᱧ ᱟᱠᱚ ᱪᱟᱞᱟᱣᱱᱟᱧ ᱟᱫᱚ ᱠᱚ ᱠᱩᱞᱤᱭᱮᱫᱤᱧᱟ ᱟᱢ ᱫᱚ ᱱᱚᱣᱟ ᱠᱚ ᱥᱮᱨᱮᱧ ᱫᱚ ᱚᱠᱟᱨᱮᱢ ᱧᱟᱢ ᱠᱮᱫᱟ ᱟᱫᱚ ᱮᱱᱦᱚᱸ ᱵᱟᱹᱧ ᱞᱟᱹᱭᱫᱟ ᱤᱧᱫᱚ ᱥᱟᱨᱟᱫᱤᱱ ᱤᱧ ᱠᱟᱹᱢᱤᱭᱟ ᱫᱤᱠᱩ ᱟᱹᱛᱩᱨᱮ ᱩᱱᱠᱩ ᱠᱚ ᱪᱮᱫᱟ ᱢᱟᱥᱴᱟᱨ ᱛᱟᱠᱚ ᱴᱷᱮᱡ ᱩᱱᱠᱩ ᱴᱷᱮᱡ ᱤᱧ ᱫᱩᱲᱩᱵᱽ ᱠᱚᱜᱼᱟ ᱫᱩᱲᱩᱵ ᱠᱟᱛᱮᱜ ᱜᱮ ᱟᱸᱡᱚᱢ ᱟᱸᱡᱚᱢ ᱛᱤᱧ ᱢᱤᱫ ᱵᱟᱨᱭᱟ ᱥᱮᱨᱮᱧ ᱤᱧ ᱪᱮᱫ ᱞᱮᱫᱟ ᱟᱨᱠᱤ ᱟᱫᱚ ᱩᱱ ᱥᱚᱢᱚᱭ ᱠᱚ ᱢᱮᱛᱤᱧ ᱠᱟᱱᱟ ᱵᱟᱝᱛᱚ ᱱᱚᱣᱟ ᱥᱮᱨᱮᱧ ᱫᱚ ᱟᱸᱡᱚᱢ ᱠᱟᱛᱮᱜ ᱫᱚ ᱪᱮᱫ ᱨᱮᱭᱟᱜ ᱥᱮᱨᱮᱧ ᱫᱚ ᱵᱟᱝ ᱠᱟᱱᱟ ᱱᱚᱣᱟ ᱫᱚ ᱟᱸᱡᱚᱢ ᱠᱟᱛᱮᱜ ᱫᱚ ᱵᱟᱠᱚ ᱪᱮᱫ ᱫᱟᱲᱮᱭᱟᱜᱼᱟ ᱟᱨ ᱵᱟᱠᱚ ᱵᱟᱢ ᱪᱮᱫ ᱫᱟᱲᱮᱭᱟᱜᱼᱟ ᱱᱚᱣᱟ ᱠᱚ ᱥᱮᱨᱮᱧ ᱫᱚ ᱮᱠᱫᱚᱢ ᱱᱚᱣᱟ ᱠᱚ ᱥᱮᱨᱮᱧ ᱫᱚ ᱨᱟᱡ ᱨᱟᱱᱤᱭᱟᱜ ᱥᱮᱨᱮᱧ ᱠᱟᱱᱟ ᱢᱟᱥᱴᱟᱨ ᱥᱟᱵ ᱠᱟᱛᱮᱜ ᱪᱮᱪᱮᱫ ᱦᱩᱭᱩᱜᱼᱟ ᱛᱟᱦᱞᱮ ᱞᱟᱹᱭᱢᱮ ᱚᱠᱚᱭ ᱢᱟᱥᱴᱟᱨ ᱴᱷᱮᱡ ᱮᱢ ᱪᱫ ᱞᱮᱫᱟ ᱟᱫᱚ ᱚᱱᱠᱟ ᱞᱮᱠᱟᱛᱮ ᱤᱧᱦᱚᱸ ᱩᱱᱠᱩᱣᱟᱜ ᱠᱟᱛᱷᱟ ᱞᱮᱠᱟᱛᱮ ᱞᱟᱹᱭᱛᱮ ᱵᱟᱫᱽᱫᱷᱚ ᱦᱩᱭᱮᱱ ᱛᱤᱧᱟ ᱟᱫᱚᱧ ᱞᱟᱹᱭᱟᱠᱚ ᱠᱟᱱᱟ ᱡᱮ ᱦᱮᱸ ᱢᱟᱥᱴᱟᱨ ᱴᱷᱮᱡ ᱜᱤᱧ ᱪᱮᱫ ᱠᱟᱫᱟ ᱡᱟᱸᱦᱟᱭ ᱢᱟᱥᱴᱟᱨ ᱤᱧ ᱨᱮᱱ ᱜᱩᱨᱩᱫᱮᱵ ᱩᱱᱤ ᱫᱚᱭ ᱦᱩᱭᱩᱜ ᱠᱟᱱᱟ ᱵᱷᱤᱠᱠᱟ ᱢᱚᱱᱰᱚᱞ ᱟᱦᱚᱢᱮᱫᱱᱯᱩᱨ ᱥᱟᱣᱲᱟ ᱨᱮᱱᱮ ᱛᱟᱸᱦᱮ ᱠᱟᱱᱟ ᱟᱫᱚ ᱩᱱᱤ ᱴᱭᱤ ᱴᱷᱮᱡ ᱜᱮ ᱤᱧᱦᱚᱸ ᱪᱮᱫ ᱪᱮᱫᱛᱮ ᱟᱫᱚ ᱟᱭᱢᱟ ᱵᱚᱪᱷᱚᱨᱤᱧ ᱪᱮᱫ ᱠᱮᱫᱟ ᱟᱭᱢᱟ ᱵᱚᱪᱷᱚᱨ ᱤᱧ ᱪᱮᱫ ᱠᱮᱫᱟ ᱟᱫᱚ ᱩᱱᱠᱩ ᱢᱟᱥᱴᱟᱨ ᱠᱚ ᱢᱤᱛᱟᱹᱧ ᱠᱟᱱᱟ ᱟᱪᱪᱷᱟ ᱟᱢ ᱛᱤᱱᱟᱹᱜ ᱫᱤᱱ ᱠᱷᱚᱱᱮᱢ ᱥᱮᱨᱮᱧᱮᱫᱟ ᱥᱮᱨᱮᱧ ᱫᱟᱹᱧ ᱟᱭᱢᱟ ᱫᱤᱱ ᱠᱷᱚᱱᱜᱮ ᱛᱚᱵᱮ ᱱᱚᱜᱼᱚᱭ ᱪᱷᱚ ᱢᱟᱥ ᱟᱹᱰᱤᱞᱮ ᱚᱵᱷᱟᱵ ᱜᱮᱭᱟ ᱛᱚ ᱠᱟᱹᱢᱤ ᱡᱚᱝ ᱦᱚᱲ ᱠᱟᱱᱟᱞᱮ ᱱᱚᱜ ᱚᱭ ᱪᱷᱚ ᱢᱟᱥ ᱞᱮᱠᱟᱧ ᱤᱧ ᱦᱚᱧ ᱟᱲᱟᱜ ᱜᱤᱰᱤᱭ ᱠᱟᱫᱟ ᱠᱟᱹᱢᱤ ᱠᱷᱟᱴᱟ ᱠᱷᱟᱴᱱᱤ ᱦᱚᱲ ᱠᱟᱱᱟᱞᱮ ᱟᱫᱚ ᱴᱟᱠᱟ ᱯᱚᱭᱥᱟ ᱦᱚᱸ ᱵᱟᱹᱱᱩᱜᱼᱟ ᱩᱱ ᱥᱚᱢᱚᱭ ᱩᱱᱠᱩ ᱢᱟᱥᱴᱟᱨ ᱠᱚ ᱢᱤᱛᱟᱹᱧ ᱠᱟᱱᱟ ᱟᱢᱠᱤ ᱥᱚᱛᱛᱤ ᱠᱚᱨᱮ ᱟᱢᱟᱜ ᱪᱮᱫ ᱨᱮᱭᱟᱜ ᱟᱜᱽᱨᱚᱦᱚᱸ ᱢᱮᱱᱟᱜ ᱛᱟᱢᱟ ᱟᱫᱚᱧ ᱢᱮᱱᱫᱟ ᱦᱮᱸ ᱥᱟᱨ ᱢᱮᱱᱟᱜ ᱢᱟ ᱢᱮᱱᱟᱜ ᱛᱤᱧ ᱜᱮ ᱯᱚᱭᱥᱟ ᱛᱚ ᱵᱟᱹᱱᱩᱜ ᱛᱤᱧᱟ ᱟᱫᱚ ᱯᱚᱭᱥᱟ ᱵᱟᱝ ᱛᱟᱸᱦᱮᱱ ᱠᱷᱟᱡ ᱪᱤᱠᱟᱧ ᱪᱟᱞᱟᱜᱼᱟ ᱪᱤᱠᱟᱹᱧ ᱞᱟᱦᱟᱜᱼᱟ ᱟᱫᱚ ᱩᱱ ᱥᱚᱢᱚᱭ ᱠᱚ ᱢᱤᱛᱟᱹᱧ ᱠᱟᱱᱟ ᱛᱟᱦᱞᱮ ᱮᱠ ᱠᱟᱡᱢᱮ ᱩᱱᱠᱩ ᱢᱟᱥᱴᱟᱨ ᱠᱚ ᱢᱮᱛᱟᱹᱧ ᱠᱟᱱᱟ ᱟᱢ ᱛᱟᱦᱞᱮ ᱱᱚᱣᱟ ᱫᱤᱱ ᱦᱤᱞᱳᱜ ᱤᱧᱟᱹᱜ ᱚᱲᱟᱜ ᱪᱟᱞᱟᱜ ᱢᱮ ᱟᱫᱚ ᱩᱱᱤ ᱢᱟᱥᱴᱟᱨ ᱟᱜ ᱚᱲᱟᱜ ᱫᱚ ᱛᱟᱸᱦᱮ ᱠᱟᱱᱟ ᱡᱟᱢᱵᱚᱱᱤ ᱵᱟᱥᱴᱮᱱᱰᱨᱮ ᱚᱱᱛᱮ ᱜᱮᱛᱟᱭ ᱚᱲᱟᱜ ᱟᱫᱚ ᱤᱧᱦᱸ ᱟᱨᱚ ᱥᱟᱦᱚᱥᱤᱧ ᱧᱟᱢ ᱠᱮᱫᱟ ᱟᱨᱚ ᱟᱫᱚᱧ ᱢᱮᱛᱟᱭ ᱠᱟᱱᱟ ᱢᱟᱥᱴᱟᱨ ᱢᱚᱥᱟᱭ ᱪᱟᱞᱟᱜ ᱠᱟᱱᱟᱧ ᱛᱚ ᱪᱟᱞᱟᱜ ᱢᱮ ᱠᱤᱱᱛᱩ ᱯᱚᱭᱥᱟ ᱛᱚ ᱵᱟᱹᱱᱩᱜ ᱛᱤᱧᱟᱹ ᱯᱚᱭᱥᱟ ᱫᱚ ᱵᱟᱹᱧ ᱮᱢ ᱫᱟᱲᱮ ᱟᱢᱟ ᱯᱚᱭᱥᱟ ᱢᱚᱭᱥᱟ ᱵᱟᱝ ᱞᱟᱜᱟᱣ ᱢᱮᱭᱟ ᱪᱮᱫ ᱜᱮ ᱵᱟᱝ ᱞᱟᱜᱟᱣ ᱢᱮᱭᱟ ᱟᱢᱟᱜ ᱡᱚᱫᱤ ᱥᱤᱠᱠᱷᱟ ᱪᱮᱫ ᱨᱮᱱᱟᱜ ᱠᱩᱨᱩᱢᱩᱴᱩ ᱢᱮᱱᱟᱜ ᱛᱟᱢ ᱠᱷᱟᱱ ᱟᱢ ᱡᱟᱸᱦᱟ ᱛᱤᱱᱟᱹᱜ ᱜᱮ ᱩᱱᱟᱹᱜ ᱜᱟᱱ ᱤᱧ ᱪᱮᱫ ᱟᱢᱟ ᱢᱤᱫ ᱯᱚᱭᱥᱟ ᱦᱚᱵᱟᱧ ᱦᱟᱛᱟᱣ ᱛᱟᱢᱟ ᱟᱫᱚ ᱮᱱᱦᱤᱞᱳᱜ ᱠᱷᱚᱱ ᱜᱮ ᱤᱧᱦᱚᱸ ᱟᱹᱰᱤ ᱨᱟᱹᱥᱠᱟᱹᱧ ᱵᱩᱡᱷᱟᱹᱣ ᱠᱮᱫᱟ ᱟᱫᱚᱧ ᱢᱮᱱᱫᱟ ᱴᱷᱤᱠ ᱜᱮᱭᱟ ᱛᱟᱦᱞᱮ ᱪᱟᱞᱟᱜ ᱟᱹᱧ ᱴᱷᱤᱠ ᱡᱟᱸᱦᱟ ᱦᱤᱞᱳᱜ ᱜᱮᱭ ᱫᱤᱱ ᱟᱫᱤᱧᱟ ᱮᱱᱦᱤᱞᱳᱜ ᱜᱮ ᱯᱳᱪᱷᱟᱣᱱᱟ ᱩᱱᱤᱭᱟᱜ ᱚᱲᱟᱜ ᱫᱚ ᱯᱳᱪᱷᱟᱣ ᱱᱟᱧ ᱟᱫᱚ ᱮᱱ ᱦᱤᱞᱳᱜ ᱠᱷᱚᱱᱜᱮ ᱩᱱᱤ ᱴᱷᱮᱱ ᱥᱮᱨᱮᱧ ᱥᱩᱨᱩ ᱠᱮᱫᱟ ᱥᱩᱨᱩ ᱠᱮᱜ ᱠᱷᱟᱱᱤᱧ ᱚᱱᱰᱮ ᱜᱮ ᱟᱫᱚ ᱵᱚᱪᱷᱚᱨ ᱫᱩᱭᱮᱠ ᱩᱱᱤ ᱴᱷᱮᱱ ᱤᱧ ᱪᱶᱮᱫ ᱠᱮᱫᱟ ᱟᱫᱚ ᱩᱱᱤᱦᱚᱸ ᱛᱟᱭᱚᱢᱛᱮ ᱢᱮᱛᱟᱧ ᱠᱟᱱᱟ ᱛᱟᱦᱞᱮ ᱨᱚᱥᱤᱠ ᱟᱢ ᱢᱟᱛᱚ ᱟᱹᱰᱤ ᱢᱚᱸᱡ ᱮᱢ ᱥᱮᱨᱮᱧ ᱫᱟᱲᱮᱜ ᱠᱟᱱ ᱟᱫᱚ ᱤᱧ ᱫᱚ ᱟᱫᱚ ᱥᱟᱨᱴᱤᱯᱷᱤᱠᱮᱴ ᱛᱚ ᱵᱟᱹᱧ ᱮᱢ ᱫᱟᱲᱮ ᱟᱢᱟ ᱟᱢ ᱛᱚ ᱥᱟᱨᱴᱚᱯᱤᱠᱮᱴ ᱥᱟᱨᱴᱚᱯᱷᱤᱠᱮᱴ ᱮᱢ ᱠᱚᱨᱛᱮ ᱜᱮᱞᱮ ᱟᱢᱫᱤᱚ ᱥᱚᱨᱠᱟᱨᱤ ᱤᱥᱠᱩᱞ ᱨᱮ ᱵᱷᱚᱨᱛᱤ ᱦᱩᱭᱩᱜ ᱛᱟᱢᱟ ᱛᱚ ᱟᱫᱚ ᱛᱟᱦᱞᱮ ᱢᱟᱥᱴᱥᱟᱨ ᱢᱚᱥᱟᱭ ᱥᱚᱠᱟᱨᱤ ᱤᱥᱠᱩᱞᱨᱮ ᱤᱧ ᱫᱚ ᱚᱠᱟᱨᱮᱧ ᱵᱷᱚᱨᱛᱤᱜᱼᱟ ᱚᱠᱚᱭᱫᱚ ᱵᱟᱹᱧ ᱧᱮᱞ ᱠᱟᱜ ᱠᱚᱣᱟ ᱦᱮᱸ ᱛᱚᱵᱮ ᱮᱠ ᱠᱟᱡ ᱢᱮ ᱤᱧ ᱵᱤᱥᱥᱚ ᱵᱷᱟᱨᱚᱛᱤ ᱨᱮ ᱵᱤᱥᱥᱚ ᱵᱷᱟᱨᱚᱛᱤᱨᱮ ᱟᱫᱚᱧ ᱢᱮᱱᱫᱟ ᱵᱤᱥᱥᱚ ᱵᱷᱟᱨᱚᱛᱤᱨᱮ ᱵᱷᱚᱨᱛᱤᱧ ᱟᱛᱚ ᱢᱟᱥᱴᱟᱨ ᱛᱟᱦᱞᱮ ᱛᱚ ᱢᱩᱥᱠᱤᱞ ᱚᱱᱰᱮ ᱫᱚ ᱞᱟᱹᱴᱩ ᱤᱥᱠᱩᱞ ᱠᱟᱱᱟ ᱛᱚ ᱠᱚᱞᱮᱡ ᱠᱟᱱᱟ ᱟᱫᱚ ᱩᱱ ᱥᱚᱢᱚᱭ ᱢᱮᱱᱫᱟ ᱟᱢ ᱫᱚ ᱟᱞᱚᱢ ᱪᱤᱱᱛᱟᱜᱼᱟ ᱟᱢ ᱟᱞᱚᱢ ᱪᱤᱚᱱᱛᱟᱜᱼᱟ ᱤᱧ ᱛᱟᱸᱦᱮᱱ ᱟᱛᱚ ᱤᱧ ᱯᱟᱥᱮ ᱨᱤᱧ ᱛᱟᱸᱦᱮᱱᱟ ᱟᱢ ᱫᱚ ᱡᱟᱸᱦᱟᱴᱟᱜ ᱥᱮᱨᱮᱧ ᱠᱚ ᱢᱮᱛᱟᱢᱟ ᱚᱱᱠᱟ ᱞᱮᱠᱟᱢ ᱥᱮᱨᱮᱧᱟ ᱟᱵᱟᱨ ᱩᱱᱤᱜᱮ ᱯᱷᱚᱨᱚᱢᱮ ᱟᱹᱜᱩ ᱟᱹᱫᱤᱧᱟ ᱵᱤᱥᱥᱚ ᱵᱷᱟᱨᱚᱛᱤ ᱠᱷᱚᱱ ᱯᱷᱚᱨᱚᱢᱮ ᱟᱹᱜᱩ ᱠᱮᱫᱟ ᱟᱹᱜᱩ ᱠᱟᱛᱮᱜ ᱯᱷᱚᱨᱚᱢ ᱮ ᱯᱷᱤᱞᱟᱯ ᱠᱮᱫᱟ ᱟᱫᱚᱭ ᱡᱚᱢᱟ ᱠᱮᱫᱟ ᱴᱷᱤᱠ ᱯᱚᱨᱤᱠᱠᱷᱟ ᱫᱤᱱᱮ ᱤᱫᱤ ᱠᱮᱫᱤᱧᱟ ᱟᱨᱮ ᱢᱤᱛᱟᱹᱧ ᱠᱟᱱᱟ ᱟᱞᱚᱢ ᱵᱚᱛᱨᱚᱜᱼᱟ ᱟᱭᱢᱟ ᱡᱩᱠᱛᱤ ᱠᱚᱭ ᱮᱢᱟᱹᱧ ᱠᱟᱱᱟ ᱟᱞᱚᱢ ᱵᱚᱛᱚᱨᱚᱜᱼᱟ ᱚᱱᱰᱮ ᱢᱚᱸᱡᱛᱮ ᱥᱮᱨᱮᱧ ᱢᱮ ᱴᱷᱤᱠ ᱪᱟᱱᱥ ᱮᱢ ᱪᱟᱱᱥ ᱮᱢ ᱧᱟᱢᱟ ᱤᱧᱦᱚᱸ ᱩᱱᱤᱭᱟᱜ ᱢᱟᱥᱴᱟᱨ ᱟᱜ ᱠᱟᱛᱷᱟ ᱞᱮᱠᱟᱛᱤᱧ ᱟᱸᱡᱚᱢ ᱠᱮᱜ ᱠᱷᱟᱱ ᱤᱧᱦᱚᱸ ᱟᱫᱚ ᱥᱟᱦᱚᱥ ᱠᱟᱛᱮᱜ ᱤᱧ ᱪᱟᱞᱟᱣᱱᱟ ᱯᱚᱨᱤᱠᱠᱷᱟ ᱮᱢᱚᱜ ᱪᱟᱞᱟᱣᱱᱟᱧ ᱧᱩᱛᱩᱢ ᱠᱚ ᱠᱩᱞᱤ ᱠᱤᱫᱤᱧᱟ ᱡᱟᱸᱦᱟᱭ ᱠᱚ ᱦᱮᱡ ᱠᱟᱱ ᱛᱟᱸᱦᱮᱜ ᱯᱚᱨᱤᱠᱠᱷᱟ ᱦᱟᱛᱟᱣ ᱠᱳᱞᱠᱟᱛᱟ ᱠᱷᱤᱚᱱ ᱠᱚ ᱦᱮᱡ ᱠᱟᱱ ᱛᱟᱸᱦᱮᱜ ᱟᱫᱚ ᱞᱟᱹᱴᱩ ᱞᱟᱹᱴᱩ ᱢᱟᱥᱴᱟᱨ ᱠᱟᱱᱟ ᱠᱚ ᱟᱫᱚ ᱠᱚ ᱢᱤᱛᱟᱹᱧ ᱠᱟᱱᱟ ᱪᱮᱫ ᱮᱢ ᱥᱮᱨᱮᱧᱟ ᱟᱫᱚ ᱠᱚ ᱢᱤᱛᱟᱹᱧ ᱠᱟᱱᱟ ᱱᱚᱣᱟ ᱱᱚᱣᱟ ᱛᱟᱞ ᱨᱮᱭᱟᱜ ᱵᱟᱨᱭᱟ ᱥᱮᱨᱮᱧ ᱢᱮᱥᱮ ᱛᱟᱞᱮᱨ ᱩᱯᱚᱨ ᱨᱮᱭᱟᱜ ᱠᱚ ᱥᱮᱨᱮᱧ ᱦᱚᱪᱚ ᱠᱤᱫᱤᱧᱟ ᱴᱷᱤᱠ ᱜᱮᱭᱟ ᱛᱟᱦᱞᱮ ᱟᱫᱚ ᱵᱟᱨᱭᱟᱧ ᱥᱮᱨᱮᱧ ᱠᱮᱫᱟ ᱪᱟᱞᱟᱣᱱᱟᱧ ᱧᱩᱛᱩᱢ ᱠᱚ ᱠᱩᱞᱤ ᱠᱤᱫᱤᱧᱟ ᱵᱚᱦᱚᱜ ᱫᱟᱜ ᱪᱮᱴᱟᱜ ᱜᱚᱫ ᱠᱤᱫᱤᱧᱟᱠᱚ ᱩᱱᱠᱩ ᱦᱚᱸᱠᱚ ᱚᱵᱟᱠ ᱠᱟᱱᱟ ᱵᱤᱥᱮᱥ ᱠᱚᱨᱮ ᱦᱚᱲ ᱜᱤᱫᱽᱨᱟᱹ ᱤᱭᱟᱹᱛᱮ ᱪᱟᱞᱟᱣᱱᱟᱧ ᱧᱩᱛᱩᱢ ᱠᱚ ᱠᱩᱞᱤ ᱠᱤᱫᱤᱧᱟ ᱟᱫᱚ ᱠᱚ ᱢᱤᱛᱟᱹᱧ ᱠᱟᱱᱟ ᱟᱢ ᱫᱚ ᱚᱠᱟ ᱨᱮᱛᱟᱢ ᱚᱲᱟᱜ ᱤᱧᱟᱹᱜ ᱫᱚ ᱟᱹᱰᱤ ᱡᱷᱟᱹᱞ ᱨᱮᱛᱤᱧ ᱚᱲᱟᱜ ᱦᱟᱱᱮ ᱠᱚᱥᱵᱟ ᱯᱟᱨᱚᱢ ᱦᱩᱭᱩᱜᱼᱟ ᱟᱞᱮ ᱟᱹᱛᱩ ᱫᱚ ᱢᱟᱴᱷ ᱛᱟᱞᱟᱨᱮ ᱢᱮᱱᱟᱜᱼᱟ ᱵᱟᱵᱟᱨᱮ ᱩᱱᱟᱹᱜ ᱡᱷᱟᱹᱞ ᱠᱷᱚᱡ ᱦᱮᱡ ᱥᱮᱱ ᱫᱟᱲᱮ ᱠᱮᱭᱟ ᱛᱚ ᱟᱫᱚᱧ ᱢᱮᱱᱫᱟ ᱥᱟᱨ ᱥᱩᱡᱳᱜ ᱤᱧ ᱧᱟᱢ ᱞᱮᱠᱷᱟᱡ ᱪᱮᱥᱴᱟᱭᱟᱹᱧ ᱤᱥᱠᱩᱞ ᱛᱮ ᱦᱤᱡᱩᱜ ᱠᱮᱞᱟᱥ ᱴᱷᱤᱠ ᱢᱚᱛᱚ ᱱᱚᱰᱮ ᱨᱮᱜᱩᱞᱟᱨ ᱞᱮᱠᱟ ᱯᱳᱪᱷᱳᱪᱷᱟᱣ ᱫᱟᱲᱮᱜ ᱟᱹᱧ ᱪᱮᱥᱴᱟᱭᱟ ᱟᱫᱚ ᱠᱤᱪᱷᱩ ᱫᱤᱱ ᱯᱚᱨ ᱪᱮᱫ ᱮᱢ ᱢᱮᱱᱟ ᱞᱤᱥᱴ ᱨᱮ ᱱᱟᱢ ᱩᱰᱩᱠᱮᱱ ᱛᱤᱧᱟ ᱧᱟᱢ ᱠᱮᱫᱟᱧ ᱮᱭᱛᱳ ᱟᱫᱚ ᱥᱚᱝᱜᱤᱛ ᱵᱷᱚᱵᱚᱱ ᱨᱤᱧ ᱵᱷᱚᱨᱛᱤ ᱭᱮᱱᱟ ᱟᱫᱚ ᱵᱷᱚᱨᱛᱤ ᱠᱟᱛᱮᱜ ᱴᱷᱤᱠ ᱚᱱᱰᱮ ᱦᱚᱸ ᱠᱮᱞᱟᱥ ᱢᱳᱴᱟᱢᱩᱴᱤ ᱠᱮᱞᱟᱥ ᱪᱷᱚᱴᱟ ᱠᱷᱚᱡ ᱠᱮᱞᱟᱥ ᱥᱟᱨᱟᱫᱤᱱ ᱜᱤᱧ ᱠᱟᱹᱢᱤᱭᱮᱜ ᱛᱟᱸᱦᱮᱱᱟ ᱟᱵᱟᱨ ᱚᱱᱠᱟ ᱪᱟᱹᱨᱴᱟ ᱯᱟᱸᱪᱴᱟ ᱥᱚᱢᱚᱭ ᱤᱧ ᱪᱟᱞᱟᱜ ᱠᱟᱱ ᱛᱟᱸᱦᱮᱱᱟ ᱥᱚᱝᱜᱤᱛ ᱵᱷᱚᱵᱚᱱᱨᱮ ᱠᱮᱞᱟᱥ ᱦᱤᱡᱩᱜ ᱠᱟᱱ ᱛᱟᱸᱦᱮᱜᱼᱮ ᱞᱟᱥᱴ ᱵᱟᱥ ᱪᱷᱚᱴᱟᱛᱮ ᱚᱱᱟᱦᱚᱸ ᱫᱮᱵᱚᱜᱨᱟᱢ ᱨᱤᱧ ᱯᱷᱮᱰᱤᱚᱜ ᱠᱟᱱ ᱛᱟᱸᱦᱮᱱᱟ ᱧᱤᱫᱟᱹ ᱱᱚᱰᱮ ᱠᱷᱚᱱ ᱤᱚᱧ ᱛᱟᱲᱟᱢ ᱟᱹᱜᱩᱭᱮᱜ ᱛᱟᱸᱦᱮᱱ ᱱᱚᱰᱮ ᱠᱷᱚᱱ ᱱᱚᱰᱮ ᱮᱭ ᱠᱚᱨᱮ ᱠᱚᱨᱮ ᱫᱩ ᱵᱚᱪᱷᱚᱨ ᱠᱳᱨᱥ ᱠᱚᱢᱯᱤᱞᱤᱴ ᱮᱱᱟ ᱥᱟᱨᱴᱚᱯᱷᱤᱠᱮᱴ ᱠᱳᱨᱥ ᱨᱤᱧ ᱵᱷᱚᱨᱛᱤ ᱞᱮᱱᱟ ᱫᱩ ᱵᱚᱪᱷᱚᱨ ᱠᱳᱨᱥ ᱤᱧ ᱠᱳᱢᱯᱤᱞᱤᱴ ᱠᱮᱫᱟ ᱮᱵᱟᱨ ᱟᱵᱟᱨ ᱯᱚᱨᱤᱠᱠᱷᱟᱧ ᱮᱢ ᱠᱮᱫᱟ ᱛᱚᱠᱷᱚᱱ ᱫᱚ ᱟᱫᱚ ᱢᱟᱥᱴᱟᱨ ᱰᱤᱜᱽᱨᱤ ᱨᱤᱧ ᱵᱷᱚᱨᱛᱤᱭᱮᱱᱟ ᱰᱤᱯᱞᱳᱢᱟ ᱠᱳᱨᱥ ᱨᱤᱧ ᱵᱷᱚᱨᱛᱤᱭᱮᱱᱟ ᱢᱟᱥᱴᱟᱨ ᱰᱤᱜᱽᱨᱤ ᱨᱤᱧ ᱵᱷᱚᱨᱛᱤ ᱭᱮᱱᱟ ᱤᱱᱟᱹᱜ ᱠᱷᱟᱱᱜᱮ ᱮᱱ ᱵᱚᱪᱷᱚᱨᱜᱮ ᱱᱩᱭ ᱤᱧ ᱨᱮᱱ ᱢᱟᱨᱟᱝ ᱤᱪ ᱠᱚᱲᱟ ᱫᱮᱵᱜᱨᱟᱢ ᱠᱷᱚᱱ ᱩᱪᱪᱚ ᱢᱟᱫᱽᱫᱷᱚᱢᱤᱠ ᱮ ᱚᱱᱰᱮ ᱠᱷᱚᱡ ᱢᱟᱫᱽᱫᱷᱚᱢᱤᱠ ᱮ ᱯᱟᱥ ᱠᱮᱫᱟ ᱯᱥᱟᱥ ᱠᱮᱜ ᱠᱷᱟᱡ ᱩᱱᱤᱦᱚᱸ ᱚᱱᱰᱮ ᱜᱮ ᱯᱚᱨᱤᱠᱠᱷᱟᱧ ᱮᱢ ᱦᱚᱪᱚ ᱠᱮᱫᱮᱭᱟ ᱡᱚᱫᱤ ᱪᱟᱱᱥ ᱮ ᱧᱟᱢ ᱠᱷᱟᱡ ᱟᱫᱚ ᱪᱟᱱᱥᱮ ᱩᱱᱤ ᱦᱚᱸ ᱯᱚᱨᱤᱠᱠᱷᱟᱭ ᱮᱢ ᱠᱮᱫᱟ ᱩᱱᱤ ᱦᱚᱸ ᱪᱟᱱᱥ ᱮ ᱧᱟᱢ ᱠᱮᱫᱟ ᱟᱨᱚ ᱤᱧ ᱴᱮᱱᱥᱮᱱ ᱨᱤᱧ ᱯᱟᱲᱟᱣᱱᱟ ᱱᱩᱭᱟᱜ ᱯᱚᱭᱥᱟᱧ ᱡᱚᱜᱟᱲᱟ ᱥᱮ ᱤᱧᱟᱹᱜ ᱯᱚᱭᱥᱟᱧ ᱡᱚᱜᱟᱲᱟ ᱤᱧᱟᱹᱜ ᱟᱡ ᱜᱚᱜᱚ ᱢᱤᱢᱤᱫ ᱦᱚᱲ ᱠᱟᱹᱢᱤ ᱥᱮ ᱡᱚᱢᱟᱞᱮ ᱮᱭ ᱠᱚᱨᱮ ᱠᱚᱨᱮ ᱫᱩ ᱵᱚᱪᱷᱚᱨ ᱡᱟᱸᱦᱟ ᱞᱮᱠᱟᱛᱮ ᱴᱮᱱᱮ ᱴᱩᱱᱮᱧ ᱪᱟᱞᱟᱣ ᱠᱮᱫᱟ ᱟᱨ ᱵᱟᱹᱧ ᱪᱟᱞᱟᱣ ᱫᱟᱲᱮ ᱟᱫᱟ ᱟᱨ ᱢᱤᱫ ᱵᱚᱪᱷᱚᱨ ᱵᱟᱹᱧ ᱠᱚᱢᱯᱤᱞᱤᱴ ᱫᱟᱲᱮᱭᱟᱫᱟ ᱢᱟᱥᱴᱟᱨ ᱰᱤᱜᱽᱨᱤ ᱛᱟᱭᱚᱢ ᱛᱮᱫᱚ ᱩᱱᱤ ᱠᱚᱲᱟᱜᱮ ᱚᱱᱰᱮᱧ ᱵᱷᱚᱨᱛᱤ ᱠᱮᱫᱮᱭᱟ ᱟᱫᱚᱧ ᱢᱮᱱᱫᱟ ᱡᱟᱸᱦᱟ ᱞᱮᱠᱟ ᱦᱩᱭᱮᱱᱛᱤᱧ ᱤᱧᱟᱹᱜ ᱡᱤᱵᱚᱱ ᱫᱚ ᱜᱤᱫᱽᱨᱟᱹ ᱟᱜ ᱜᱮ ᱪᱤᱱᱛᱟ ᱵᱷᱟᱵᱽᱱᱟᱭ ᱦᱩᱭᱩᱜᱼᱟ ᱮᱭ ᱠᱚᱨᱮ ᱠᱚᱨᱮ ᱟᱫᱚ ᱤᱧᱦᱚᱸ ᱮᱱᱦᱤᱞᱳᱜ ᱠᱷᱚᱱᱜᱮ ᱟᱫᱚ ᱠᱮᱞᱟᱥ ᱦᱚᱸ ᱵᱟᱹᱧ ᱪᱟᱞᱟᱣ ᱞᱮᱱᱟ ᱮᱱᱦᱤᱞᱳᱜ ᱠᱷᱚᱢᱱᱜᱮ ᱵᱚᱱᱫᱚᱭ ᱮᱱᱟ ᱤᱧᱟᱹᱜ ᱫᱚ ᱟᱫᱚ ᱱᱚᱜ ᱚ ᱱᱚᱝᱠᱟ ᱠᱟᱛᱮᱜ ᱜᱮ ᱤᱧᱦᱚᱸ ᱱᱚᱣᱟ ᱮᱱᱮᱡ ᱥᱮᱫᱚᱧ ᱞᱟᱦᱟᱲ ᱞᱮᱱᱟᱲ ᱟᱨᱠᱤ ᱢᱟᱥᱴᱟᱨᱰᱤᱜᱽᱨᱤ ᱞᱮᱠᱷᱟᱱ ᱦᱳᱭᱛᱳ ᱥᱟᱱᱛᱤᱱᱤᱠᱮᱛᱚᱱ ᱚᱱᱟ ᱵᱷᱤᱛᱨᱤ ᱨᱮᱜᱮ ᱠᱟᱹᱢᱤ ᱠᱚᱧ ᱧᱟᱢ ᱠᱮᱭᱟ ᱢᱟᱥᱴᱟᱨ ᱦᱚᱸ ᱟᱹᱰᱤ ᱟᱸᱴ ᱠᱚ ᱵᱷᱟᱞᱳᱵᱟᱥᱟᱧ ᱠᱟᱱ ᱛᱟᱸᱦᱮᱜ ᱯᱨᱤᱱᱥᱤᱯᱟᱞ ᱠᱚᱡ ᱯᱨᱤᱱᱥᱤᱯᱟᱞ ᱠᱚ ᱢᱤᱛᱟᱹᱧ ᱠᱟᱱᱟ ᱟᱢ ᱫᱚ ᱱᱚᱰᱮᱜᱮ ᱛᱟᱸᱦᱮᱱ ᱢᱮ ᱦᱤᱡᱩᱜ ᱥᱮᱱᱚᱜ ᱛᱮᱢ ᱠᱚᱥᱴᱚᱜ ᱠᱟᱱᱟ ᱟᱢ ᱫᱚ ᱱᱚᱰᱮ ᱜᱮ ᱦᱚᱥᱴᱮᱞ ᱨᱮ ᱛᱟᱸᱦᱮᱱ ᱢᱮ ᱦᱚᱥᱴᱮᱞᱞᱮ ᱮᱢᱟᱢ ᱠᱟᱱᱟ ᱚᱱᱰᱮ ᱜᱮ ᱛᱟᱸᱦᱮᱱ ᱢᱮ ᱦᱚᱥᱴᱮᱞᱨᱮ ᱛᱟᱸᱦᱮ ᱠᱟᱛᱮᱜ ᱫᱚ ᱪᱮᱫ ᱤᱧ ᱡᱚᱢᱟ ᱠᱷᱚᱨᱚᱪ ᱚᱠᱟ ᱠᱷᱚᱱᱤᱧ ᱧᱟᱢᱟ ᱟᱫᱚ ᱮᱭ ᱫᱚ ᱵᱟᱹᱧ ᱛᱟᱸᱦᱮ ᱞᱮᱱᱟ ᱟᱫᱚ ᱵᱟᱹᱭ ᱵᱟᱹᱭᱛᱮ ᱯᱟᱹᱪᱷᱞᱟᱹ ᱛᱮᱧ ᱥᱮᱱᱱᱟ ᱚᱱᱠᱟ ᱠᱟᱛᱮᱜ ᱥᱮᱨᱮᱧ ᱫᱚ ᱟᱹᱰᱤ ᱟᱸᱴᱤᱧ ᱠᱟᱫᱟ